ᱟᱞᱮ ᱟᱛᱳ ᱵᱤᱨᱼᱵᱩᱨᱩ ᱫᱟᱨᱮ ᱱᱟᱹᱲᱤ ᱛᱟᱞᱟᱨᱮ ᱢᱮᱱᱟᱜᱼᱟ ᱟᱨ ᱵᱟᱥ ᱴᱮᱥᱮᱱ ᱦᱚᱸ ᱥᱩᱨ ᱜᱮᱭᱟ ᱨᱮᱹᱞ ᱴᱮᱥᱮᱱ ᱦᱚᱸ ᱥᱩᱨ ᱜᱮᱭᱟ ᱚᱱᱟᱛᱮ ᱟᱞᱮ ᱟᱛᱳ ᱟᱹᱰᱤ ᱜᱟᱱᱤᱧ ᱠᱩᱥᱤᱭᱟᱜᱼᱟ